ᱟᱵᱚ ᱥᱟᱱᱛᱟᱲ ᱥᱟᱶᱛᱟ ᱟᱹᱱ ᱟᱹᱨᱤ ᱫᱤ ᱟᱭᱢᱟ ᱞᱮᱠᱟᱱᱟᱜ ᱜᱮ ᱢᱮᱱᱟᱜᱼᱟ ᱛᱚ ᱚᱱᱟᱠᱚ ᱢᱩᱫᱨᱮ ᱡᱟᱦᱟᱸ ᱫᱚ ᱡᱩᱫᱤᱵᱚᱱ ᱞᱟᱹᱭᱟ ᱡᱮ ᱢᱤᱫᱴᱟᱱ ᱵᱤᱪᱟᱹᱨ ᱨᱮᱱᱟᱜ ᱟᱹᱱ ᱟᱹᱨᱤ ᱟᱨ ᱵᱟᱯᱞᱟ ᱨᱮᱱᱟᱜ ᱟᱹᱱ ᱟᱹᱨᱤ ᱵᱷᱟᱸᱰᱟᱱ ᱨᱮᱱᱟᱜ ᱟᱹᱱᱼᱟᱹᱨᱤ ᱟᱭᱢᱟᱞᱮᱠᱟᱱᱟᱜ ᱟᱹᱱ ᱟᱹᱨᱤ ᱢᱮᱱᱟᱜᱼᱟ ᱛᱚ ᱵᱤᱪᱟᱹᱨ ᱨᱮᱱᱟᱜ ᱟᱹᱱ ᱟᱹᱨᱤ ᱡᱩᱫᱤᱵᱚᱱ ᱧᱮᱞᱟ ᱵᱤᱪᱟᱹᱨ ᱨᱮᱱᱟᱜ ᱟᱹᱱ ᱟᱹᱨᱤ ᱨᱮᱫᱚ ᱟᱵᱚ ᱡᱩᱫᱤ ᱡᱟᱦᱟᱱᱟᱜ ᱚᱱᱠᱟᱱᱟᱜ ᱠᱟᱹᱭᱡᱟᱹ ᱠᱚ ᱦᱩᱭᱩᱜᱼᱟ ᱚᱱᱟ ᱠᱟᱹᱭᱡᱟᱹ ᱠᱷᱟᱹᱯᱟᱹᱨᱤ ᱨᱮ ᱩᱱᱠᱤᱱ ᱡᱟᱦᱟᱸᱭ ᱵᱟᱨ ᱦᱚᱲᱠᱤᱱ ᱠᱟᱹᱭᱡᱟᱹᱣᱟᱠᱟᱱᱟ ᱩᱱᱠᱤᱱ ᱢᱟᱡᱷᱤ ᱵᱟᱵᱟ ᱴᱷᱮᱱ ᱠᱤᱱ ᱢᱤᱫ ᱦᱚᱲᱮ ᱨᱟᱜ ᱦᱚᱢᱚᱨ ᱞᱮᱠᱷᱟᱱ ᱩᱱᱤ ᱢᱟ ᱡᱷᱤ ᱵᱟᱵᱟ ᱵᱟᱵᱟ ᱦᱚᱲᱮ ᱦᱚᱦᱚ ᱢᱤᱫ ᱠᱤᱱᱟᱹ ᱟᱨ ᱥᱟᱶᱛᱮ ᱟᱛᱳ ᱦᱚᱲ ᱡᱟᱦᱟᱸ ᱜᱚᱰᱮᱛ ᱠᱟᱱᱟᱭ ᱟᱛᱳ ᱨᱤᱱᱤᱡ ᱩᱱᱤ ᱜᱳᱰᱮᱛ ᱦᱚᱦᱚ ᱟᱛᱳ ᱦᱚᱲ ᱦᱚᱦᱚᱣᱟᱠᱚᱣᱟ ᱟᱨ ᱩᱱᱠᱩ ᱢᱤᱫᱴᱟᱝ ᱢᱟᱺᱡᱷᱤ ᱪᱷᱟᱴᱠᱟ ᱨᱮ ᱥᱮ ᱪᱟᱶᱨᱤᱭᱟ ᱢᱮᱞᱟᱨᱮ ᱦᱮᱡ ᱠᱟᱛᱮᱫ ᱚᱸᱰᱮ ᱠᱚ ᱫᱩᱲᱩᱵ ᱠᱟᱛᱮᱫ ᱩᱱᱠᱤᱱᱟᱜ ᱡᱟᱦᱟᱸ ᱡᱟᱦᱟᱠᱤᱱ ᱵᱤᱵᱟᱹᱫᱟᱠᱟᱱ ᱚᱱᱟᱠᱚ ᱜᱚᱴᱟ ᱥᱟᱞᱟᱭᱟ ᱚᱱᱠᱟᱞᱮᱠᱟᱛᱮ ᱟᱨᱚ ᱡᱟᱦᱟᱸ ᱟᱹᱱᱼᱟᱹᱨᱤ ᱵᱟᱯᱞᱟ ᱠᱚᱨᱮᱱᱟᱜ ᱟᱹᱱᱼᱟᱹᱨᱤ ᱡᱩᱫᱤ ᱵᱚᱱ ᱧᱮᱞᱟ ᱟᱵᱚᱣᱟᱜ ᱵᱟᱯᱞᱟ ᱨᱮᱱᱟᱜ ᱟᱹᱱᱼᱟᱹᱨᱤ ᱫᱚ ᱟᱵᱚ ᱫᱚ ᱮᱠᱞᱟ ᱥᱩᱢᱩᱝ ᱫᱚ ᱵᱟᱵᱚ ᱵᱟᱯᱞᱟᱜᱼᱟ ᱟᱵᱚᱫᱚ ᱢᱟᱺᱡᱷᱤ ᱜᱚᱰᱮᱛ ᱡᱚᱜᱽᱢᱟᱡᱷᱤ ᱱᱟᱭᱠᱮ ᱯᱟᱨᱟᱱᱤᱠ ᱥᱟᱶᱛᱮ ᱥᱟᱶᱛᱮ ᱡᱟᱦᱟᱸᱭ ᱟᱛᱳ ᱦᱚᱲ ᱠᱚ ᱦᱮᱱᱟᱜ ᱠᱚᱣᱟ ᱡᱟᱦᱟᱸᱭ ᱵᱚᱱ ᱢᱮᱛᱟᱠᱚ ᱠᱟᱱᱟ ᱢᱚᱬ ᱦᱚᱲ ᱜᱩᱱᱤ ᱜᱩᱨᱤᱵ ᱠᱚ ᱱᱩᱠᱩ ᱠᱚ ᱡᱷᱚᱛᱚ ᱦᱚᱲ ᱜᱮ ᱱᱚᱣᱟ ᱟᱹᱱᱼᱟᱹᱨᱤ ᱞᱮᱠᱟ ᱛᱮᱫᱚ ᱠᱚ ᱞᱟᱜᱟᱜ ᱜᱮᱭᱟ ᱟᱫᱚ ᱩᱱᱠᱩ ᱚᱱᱠᱟᱜᱮ ᱢᱤᱫᱛᱮ ᱦᱮᱡᱠᱟᱛᱮ ᱚᱱᱟ ᱵᱟᱯᱞᱟ ᱠᱚ ᱥᱟᱹᱠᱷᱤ ᱥᱚᱵᱷᱟᱭᱟ